ᱢᱚᱬᱮ ᱜᱚᱴᱟᱱ ᱢᱟᱹᱦᱤᱛ ᱡᱟᱦᱟᱸ ᱫᱚ ᱤᱧᱤᱧ ᱵᱟᱰᱟᱭᱟ ᱪᱷᱟᱹᱵᱵᱤᱥ ᱡᱟᱹᱱᱩᱣᱟᱹᱨᱤ ᱜᱚᱱᱚᱛᱚᱱᱛᱨᱚ ᱫᱤᱵᱚᱥ ᱵᱚ ᱢᱟᱱᱟᱣᱟ ᱟᱨ ᱟᱴ ᱢᱟᱨᱪ ᱫᱚ ᱢᱚᱦᱤᱞᱟ ᱫᱤᱵᱚᱥ ᱠᱚ ᱢᱟᱱᱟᱣᱟ ᱯᱟᱸᱪ ᱡᱩᱱ ᱫᱚ ᱯᱚᱨᱭᱟᱵᱚᱨᱚᱱ ᱫᱤᱵᱚᱥ ᱠᱚ ᱢᱟᱱᱟᱣᱟ ᱟᱨ ᱯᱚᱱᱫᱨᱚ ᱟᱜᱚᱥᱴ ᱫᱚ ᱥᱚᱛᱚᱱᱛᱨᱟ ᱫᱤᱵᱚᱥ ᱵᱚ ᱢᱟᱱᱟᱣᱟ ᱟᱨ ᱫᱩ ᱚᱠᱴᱳᱵᱚᱨ ᱫᱚ ᱜᱟᱹᱱᱫᱷᱤᱡᱤᱭᱟᱜ ᱡᱚᱱᱢᱚ ᱫᱤᱱ ᱵᱚ ᱢᱟᱱᱟᱣᱟ